ᱤᱧᱟᱹᱜ ᱡᱚᱛᱚ ᱠᱷᱚᱱ ᱢᱟᱨᱟᱝ ᱫᱟᱲᱮ ᱫᱚ ᱦᱩᱭᱩᱜ ᱠᱟᱱᱟ ᱱᱤᱡᱮᱨ ᱪᱮᱛᱟᱱ ᱨᱮ ᱯᱟᱹᱛᱭᱟᱹᱣ ᱫᱚᱦᱚ ᱠᱟᱨᱚᱱ ᱤᱧ ᱡᱟᱦᱟᱱᱟᱜ ᱠᱟᱹᱢᱤ ᱞᱟᱦᱟ ᱨᱮᱜᱮ ᱤᱧᱟᱹᱜ ᱢᱚᱱᱮ ᱨᱮ ᱯᱟᱹᱛᱭᱟᱹᱣ ᱢᱮᱱᱟᱜ ᱛᱤᱧᱟᱹ ᱡᱮ ᱤᱧ ᱚᱱᱟ ᱠᱟᱹᱢᱤᱧ ᱫᱟᱲᱮᱭᱟᱜᱼᱟ ᱢᱮᱱᱛᱮ ᱟᱨ ᱤᱧᱟᱹᱜ ᱡᱤᱭᱚᱱ ᱨᱮᱭᱟᱜ ᱡᱚᱛᱚ ᱠᱷᱚᱱ ᱞᱤᱪᱟᱹᱲ ᱫᱚ ᱦᱩᱭᱩᱜ ᱠᱟᱱᱟ ᱢᱚᱱᱮ ᱨᱮ ᱵᱚᱛᱚᱨ ᱫᱚᱦᱚ ᱵᱟᱹᱲᱤᱡ ᱪᱤᱱᱛᱟᱹ ᱵᱷᱟᱵᱱᱟ ᱤᱫᱴᱮᱱ ᱥᱟᱛᱟᱢ ᱤᱫᱤ ᱠᱟᱛᱮᱫ ᱚᱛᱤᱨᱤᱠᱛᱚ ᱪᱤᱱᱛᱟᱹ ᱡᱟᱦᱟᱸ ᱫᱚ ᱚᱱᱟ ᱨᱮᱭᱟᱜ ᱠᱚᱱᱚ ᱯᱷᱚᱞ ᱵᱟᱝ ᱧᱟᱢᱚᱜᱼᱟ ᱵᱟᱨᱼᱵᱟᱨ ᱚᱱᱟᱜᱤᱧ ᱪᱤᱱᱛᱟᱹᱭᱟ ᱱᱚᱣᱟ ᱜᱮ ᱡᱚᱛᱚ ᱠᱷᱚᱱ ᱞᱤᱪᱟᱹᱲ ᱪᱤᱱᱛᱟᱹ ᱫᱚ